ᱥᱟᱱᱛᱟᱞ ᱯᱟᱹᱨᱥᱤ ᱤᱧᱟᱹᱜ ᱦᱩᱫᱤᱥᱛᱮ ᱱᱚᱣᱟ ᱵᱷᱟᱥᱟ ᱡᱚᱫᱤ ᱵᱚᱱ ᱡᱚᱜᱟᱣ ᱡᱚᱛᱚᱱ ᱫᱟᱲᱮᱭᱟᱜᱼᱟ ᱯᱟᱥᱮᱡ ᱟᱵᱚᱣᱟᱜ ᱟᱹᱰᱤ ᱟᱭᱢᱟ ᱱᱟᱜᱟᱢ ᱡᱮᱢᱚᱱ ᱵᱚᱱ ᱵᱟᱰᱟᱭ ᱫᱟᱲᱮᱭᱟᱜᱼᱟ ᱟᱨ ᱟᱵᱚᱣᱟᱜ ᱱᱟᱜᱟᱢ ᱦᱚᱵᱚᱱ ᱵᱟᱧᱪᱟᱣ ᱫᱟᱲᱮᱭᱟᱜᱼᱟ ᱮᱱᱛᱮ ᱯᱟᱹᱨᱥᱤ ᱜᱮ ᱟᱹᱨᱤᱪᱟᱞᱤ ᱫᱚᱭ ᱜᱩᱜᱩ ᱤᱫᱤᱭᱟ ᱯᱟᱹᱨᱥᱤ ᱥᱮ ᱵᱷᱟᱥᱟ ᱟᱫ ᱞᱮᱱᱠᱷᱟᱡ ᱯᱟᱥᱮᱡ ᱱᱟᱜᱟᱢ ᱦᱚᱸ ᱟᱫᱚᱼᱟ ᱛᱟᱭᱚᱢ ᱫᱟᱨᱟᱢ ᱡᱟᱸᱦᱟᱥᱮᱜ ᱵᱚᱱ ᱪᱟᱞᱟᱜᱼᱟ ᱚᱱᱟ ᱰᱟᱦᱟᱨ ᱦᱚᱸᱵᱚᱱ ᱟᱫᱟ ᱚᱱᱟ ᱥᱟᱶ ᱥᱟᱶᱛᱮ ᱦᱚᱲ ᱦᱚᱯᱚᱱᱟᱜ ᱡᱤᱭᱚᱱ ᱟᱠᱚᱣᱟᱜ ᱟᱹᱨᱤ ᱪᱟᱹᱞᱤ ᱟᱠᱚᱣᱟᱜ ᱵᱟᱯᱞᱟᱼᱵᱤᱦᱟᱹ ᱵᱟᱦᱟ ᱥᱚᱨᱦᱟᱭ ᱥᱮ ᱡᱟᱸᱦᱟᱴᱟᱜ ᱥᱟᱨᱟᱵᱚᱪᱷᱚᱨᱨᱮ ᱡᱟᱸᱦᱟ ᱯᱚᱨᱚᱵᱽ ᱯᱚᱨᱵᱷᱟᱥ ᱠᱚ ᱢᱮᱱᱟᱜ ᱱᱚᱣᱟ ᱡᱚᱫᱤ ᱵᱚ ᱫᱚᱦᱚ ᱤᱫᱤ ᱫᱟᱲᱮᱭᱟᱜ ᱠᱷᱟᱡ ᱟᱨ ᱡᱟᱹᱢᱤᱱ ᱨᱮ ᱴᱟᱦᱮᱲ ᱛᱟᱸᱦᱮ ᱠᱟᱛᱮᱜ ᱡᱚᱫᱤ ᱟᱵᱚᱣᱟᱜ ᱡᱤᱱᱫᱮᱜᱤ ᱵᱚᱱ ᱠᱷᱮᱢᱟᱣ ᱤᱫᱤ ᱞᱮᱠᱷᱟᱱ ᱯᱟᱥᱮᱡ ᱟᱹᱨᱤᱪᱟᱹᱞᱤ ᱵᱚ ᱫᱚᱦᱚ ᱫᱟᱲᱮᱭᱟᱜᱼᱟ ᱮᱱᱛᱮᱜ ᱟᱵᱚᱣᱟᱜ ᱥᱮ ᱦᱚᱲ ᱦᱚᱯᱚᱱᱟᱜ ᱱᱟᱜᱟᱢ ᱫᱚ ᱰᱷᱮᱨ ᱠᱟᱭᱛᱮ ᱟᱠᱚᱣᱟᱜ ᱛᱷᱩᱛᱤᱨᱮ ᱢᱮᱱᱟᱜᱼᱟ ᱟᱠᱚᱣᱟᱜ ᱟᱹᱨᱤᱪᱟᱹᱞᱤᱨᱮ ᱢᱮᱱᱟᱜᱼᱟ ᱟᱨ ᱱᱚᱜᱼᱚᱭ ᱡᱮ ᱟᱹᱨᱤᱪᱟᱹᱞᱤ ᱵᱚᱱ ᱢᱟᱱᱟᱣ ᱤᱫᱤᱭᱮᱫᱟ ᱱᱚᱣᱟᱫᱚ ᱟᱥᱚᱞᱮ ᱟᱵᱚᱣᱟᱜ ᱱᱟᱜᱟᱢ ᱠᱟᱱ ᱜᱮᱭᱟ ᱚᱠᱟ ᱫᱚ ᱟᱞᱮᱨᱮᱱ ᱦᱟᱯᱲᱟᱢ ᱠᱚ ᱥᱟᱸᱭ ᱥᱟᱸᱭ ᱡᱩᱜ ᱫᱷᱚᱨᱮ ᱱᱚᱣᱟ ᱰᱟᱦᱟᱨ ᱯᱟᱸᱡᱟ ᱤᱫᱤ ᱟᱠᱟᱜ ᱡᱟᱸᱦᱟ ᱛᱷᱩᱛᱤ ᱠᱚ ᱛᱷᱩᱛᱤ ᱤᱫᱤ ᱠᱟᱫᱟ ᱚᱱᱟᱜᱮ ᱱᱮᱛᱟᱨᱦᱚᱸ ᱟᱞᱮ ᱞᱮ ᱛᱷᱩᱛᱤ ᱭᱮᱫᱟ ᱚᱱᱟᱞᱮ ᱨᱚᱲᱫᱟ ᱚᱱᱟᱞᱮ ᱥᱮᱨᱮᱧᱫᱟ ᱚᱱᱟᱛᱮ ᱤᱧᱟᱹᱜ ᱦᱩᱫᱤᱥ ᱛᱮᱫᱚ ᱥᱟᱱᱛᱟᱲᱤ ᱯᱟᱹᱨᱥᱤ ᱟᱨ ᱵᱷᱟᱥᱟ ᱡᱚᱫᱤ ᱵᱟᱧᱪᱟᱣ ᱫᱟᱲᱮᱭᱟᱜ ᱠᱷᱟᱡ ᱱᱟᱜᱟᱢ ᱦᱚᱸ ᱵᱟᱧᱪᱟᱜᱼᱟ